ᱤᱥᱤᱱ ᱵᱟᱥᱟᱝ ᱨᱮᱫᱚ ᱤᱧᱟᱹᱜ ᱫᱚ ᱱᱤᱭᱟᱹᱜᱮ ᱥᱚᱡᱟ ᱦᱩᱭᱱᱟ ᱡᱮ ᱢᱤᱫᱴᱮᱡ ᱫᱟᱹᱞ ᱩᱛᱩ ᱦᱩᱭᱱᱟ ᱟᱲᱟᱜ ᱵᱷᱟᱹᱡᱤ ᱦᱩᱭᱱᱟ ᱟᱨ ᱟᱹᱞᱩ ᱵᱷᱟᱹᱡᱤ ᱦᱩᱭᱱᱟ ᱚᱱᱟ ᱠᱚᱫᱚ ᱥᱚᱡᱟ ᱜᱮᱭᱟ ᱚᱱᱟ ᱠᱚᱫᱚ ᱥᱚᱡᱟ ᱪᱮᱫᱟᱜ ᱢᱮᱱᱟᱜ ᱠᱟᱫᱟ ᱚᱱᱟ ᱫᱚ ᱟᱱᱮᱢ ᱟᱵᱩᱜ ᱥᱟᱯᱟ ᱠᱮᱫᱟ ᱠᱷᱟᱸᱡᱩ ᱠᱮᱫᱟᱭᱮᱢ ᱠᱷᱟᱸᱡᱩ ᱥᱟᱸ ᱠᱷᱟᱸᱡᱩ ᱠᱮᱫᱟᱢ ᱵᱷᱟᱹᱡᱤ ᱵᱟᱲᱟ ᱠᱮᱫᱟᱭᱮᱢ ᱟᱨᱮᱢ ᱟᱬᱜᱚ ᱠᱮᱫᱟ ᱟᱨ ᱡᱤᱞ ᱦᱟᱹᱠᱩ ᱠᱚᱫᱚ ᱚᱱᱟ ᱠᱚᱫᱚ ᱛᱷᱚᱲᱟ ᱢᱮᱦᱱᱚᱛ ᱜᱮᱭᱟ ᱪᱮᱫᱟᱜ ᱥᱮ ᱦᱟᱹᱠᱩᱢ ᱟᱹᱜᱩ ᱠᱚᱣᱟ ᱩᱱᱠᱩ ᱦᱩᱨᱤᱜ ᱥᱟᱯᱟ ᱠᱚᱣᱟᱭᱮᱢ ᱟᱵᱩᱜ ᱥᱟᱯᱷᱟ ᱠᱚᱣᱟᱢ ᱟᱵᱩᱜ ᱥᱟᱯᱷᱟ ᱠᱟᱛᱮ ᱵᱷᱟᱹᱡᱤ ᱠᱚᱣᱟᱢ ᱨᱟᱠᱟᱵ ᱠᱚᱣᱟᱢ ᱛᱚᱵᱮ ᱢᱚᱥᱚᱞᱟᱢ ᱵᱷᱟᱹᱡᱤᱭᱟ ᱛᱚᱵᱮ ᱛᱚ ᱦᱟᱹᱠᱩ ᱫᱚ ᱟᱨᱮᱢ ᱤᱥᱤᱱ ᱠᱚᱣᱟ ᱢᱟᱱᱮ ᱛᱚᱵᱮ ᱛᱚ ᱢᱟᱱᱮ ᱩᱛᱩᱢ ᱤᱥᱤᱱᱟ ᱦᱟᱹᱠᱩ ᱩᱛᱳ ᱫᱚ ᱤᱱᱟᱹᱜ ᱠᱤᱪᱷᱩ ᱢᱮᱦᱱᱚᱛ ᱞᱟᱜᱟᱜ ᱚᱱᱟᱛᱮ ᱚᱱᱟ ᱠᱚᱫᱚ ᱤᱱᱟᱹᱜ ᱤᱥᱤᱱ ᱨᱮᱭᱟᱜ ᱯᱷᱮᱵᱟᱨᱮᱴ ᱫᱚ ᱵᱟᱝ ᱠᱟᱱ ᱛᱤᱧᱟᱹ ᱟᱨ ᱢᱤᱫᱴᱮᱱ ᱚᱱᱟ ᱰᱩᱢᱵᱩᱜ ᱯᱤᱴᱷᱟᱹ ᱰᱩᱢᱵᱩᱜ ᱯᱤᱴᱷᱟᱹ ᱯᱟᱛᱲᱟ ᱯᱤᱴᱷᱟᱹ ᱯᱟᱛᱲᱟ ᱯᱤᱴᱷᱟᱹ ᱫᱚ ᱪᱮᱫ ᱦᱚᱞᱚᱝᱮᱢ ᱥᱤᱯᱤ ᱠᱮᱫᱟ ᱡᱤᱞᱮᱢ ᱞᱟᱜᱟᱣ ᱫᱟ ᱢᱚᱥᱚᱞᱟᱠᱚ ᱚᱱᱟ ᱨᱮᱜᱮ ᱢᱮᱥᱟᱣᱫᱟᱭᱮᱢ ᱡᱤᱞ ᱟᱹᱜᱩ ᱠᱟᱛᱮ ᱚᱱᱟᱯ ᱤᱭᱟᱹ ᱯᱟᱛ ᱦᱚᱞᱚᱝ ᱨᱮᱜᱮ ᱦᱚᱞᱚᱝ ᱨᱮᱜᱮ ᱞᱟᱜᱟ ᱠᱮᱫᱟᱭᱮᱢ ᱡᱤᱞ ᱠᱚ ᱟᱨ ᱦᱚᱞᱚᱝ ᱦᱚᱸᱢ ᱥᱤᱯᱤ ᱠᱮᱫᱟ ᱟᱨ ᱡᱤᱞ ᱦᱚᱸᱢ ᱢᱮᱥᱟᱞᱟᱫᱟ ᱢᱟᱱᱮ ᱠᱤ ᱚᱱᱟ ᱨᱮ ᱪᱮᱫ ᱪᱮᱫ ᱡᱤᱱᱤᱥ ᱞᱟᱜᱟᱣ ᱢᱮᱱᱟᱜ ᱠᱟᱫᱟ ᱢᱤᱫᱴᱮᱡ ᱢᱮᱱᱟᱜᱼᱟ ᱢᱚᱥᱚᱞᱟ ᱢᱟᱹᱨᱤᱪ ᱜᱩᱸᱰᱟᱹ ᱠᱚ ᱡᱩᱫᱤ ᱟᱢᱮᱢ ᱪᱟᱹᱭ ᱠᱷᱟᱡ ᱫᱚᱢ ᱞᱟᱜᱟᱣ ᱫᱟᱲᱮᱭᱟᱜ ᱜᱮᱭᱟ ᱚᱱᱟ ᱠᱚᱫᱚ ᱚᱱᱟ ᱠᱚᱫᱚ ᱞᱟᱜᱟᱣ ᱠᱟᱛᱮ ᱢᱟᱱᱮᱢ ᱤᱥᱤᱱᱟ ᱛᱚᱵᱮ ᱛᱚ ᱯᱟᱛᱲᱟ ᱯᱤᱴᱷᱟᱹ ᱫᱚ ᱦᱩᱭᱩᱜ ᱛᱟᱢᱟ ᱚᱱᱟ ᱠᱚᱫᱚ ᱢᱮᱦᱱᱚᱛᱚᱜ ᱧᱚᱜ ᱜᱮᱭᱟ ᱛᱷᱚᱲᱟ ᱚᱱᱟ ᱠᱚᱛᱮ ᱚᱱᱟ ᱫᱚ ᱡᱟᱦᱟᱸᱭᱮ ᱵᱮᱱᱟᱣ ᱫᱟᱲᱮᱭᱟᱜ ᱟᱭ ᱩᱱᱤᱜᱮ ᱴᱮᱠᱟᱭ ᱵᱟᱝ ᱵᱮᱱᱟᱣ ᱦᱚᱲ ᱞᱟᱜᱤᱜ ᱚᱱᱟ ᱫᱚ ᱵᱟᱝ ᱠᱟᱱᱟ ᱟᱨ ᱢᱤᱫᱴᱮᱡ ᱫᱚ ᱤᱭᱟᱹ ᱦᱩᱭᱱᱟ ᱡᱮ ᱱᱤᱛᱚᱜ ᱡᱤᱞ ᱦᱟᱹᱠᱩ ᱡᱤᱞ ᱦᱟᱹᱠᱩ ᱫᱚ ᱪᱮᱫ ᱢᱟᱱᱮ ᱠᱤ ᱡᱤᱞ ᱫᱚ ᱚᱱᱮ ᱡᱟᱦᱟᱸᱭ ᱵᱟᱝ ᱵᱟᱰᱟᱭ ᱠᱷᱟᱡ ᱫᱚ ᱩᱱᱤ ᱫᱚ ᱵᱟᱝ ᱤᱥᱤᱱ ᱫᱟᱲᱮ ᱟᱭ ᱵᱟᱰᱟᱭ ᱦᱚᱲᱟᱜ ᱜᱮ ᱤᱥᱤᱱ ᱞᱟᱹᱠᱛᱤ ᱫᱚ ᱚᱱᱟ ᱫᱚ ᱢᱟᱱᱮ ᱡᱤᱞ ᱦᱟᱠᱩ ᱫᱚ ᱪᱮᱫ ᱟᱹᱜᱩᱭ ᱭᱟᱢ ᱡᱟᱦᱟᱸᱱ ᱡᱤᱞ ᱜᱮᱢ ᱟᱹᱜᱩᱭ ᱢᱟᱱᱮ ᱯᱚᱞᱴᱤᱢ ᱟᱹᱜᱩ ᱠᱮᱫᱮᱭᱟ ᱛᱚ ᱩᱱᱤᱢ ᱟᱹᱜᱩᱭ ᱭᱟ ᱜᱚᱡᱮᱭᱟᱢ ᱟᱹᱵᱩᱜ ᱥᱟᱯᱟᱭ ᱭᱟᱢ ᱜᱮᱫᱮᱭᱟᱢ ᱟᱨᱚᱢ ᱢᱟᱱᱮ ᱤᱥᱤᱱ ᱞᱟᱹᱜᱤᱫ ᱛᱮᱫᱚ ᱟᱭᱢᱟ ᱢᱮᱦᱱᱚᱛ ᱞᱟᱜᱟᱜᱼᱟ ᱚᱱᱟ ᱠᱚᱫᱚ ᱚᱱᱟ ᱞᱟᱹᱜᱤᱫ ᱫᱚ ᱵᱟᱲᱟᱭ ᱦᱚᱲ ᱞᱟᱹᱜᱤᱫ ᱠᱟᱱ ᱜᱮᱭᱟ ᱵᱤᱱᱟᱹ ᱵᱟᱰᱟᱭ ᱦᱚᱲ ᱞᱟᱹᱜᱤᱫ ᱫᱚ ᱵᱟᱢ ᱴᱮᱠᱟ ᱛᱤᱨᱮᱜᱮ